ᱫᱟᱜ ᱨᱮ ᱜᱩᱨᱤᱡ ᱢᱮᱥᱟ ᱠᱟᱛᱮᱫ ᱫᱚ ᱟᱭᱢᱟ ᱞᱮᱠᱟᱱ ᱠᱟᱹᱢᱤ ᱠᱟᱹᱥᱱᱤ ᱠᱚ ᱦᱩᱭ ᱥᱟᱹᱛᱟᱹᱜᱼᱟ ᱪᱮᱫ ᱞᱮᱠᱟ ᱠᱟᱹᱢᱤ ᱠᱚᱫᱚ ᱠᱟᱹᱢᱤ ᱠᱚᱫᱚ ᱦᱩᱭᱩᱜ ᱠᱟᱱᱟ ᱜᱮᱡ ᱜᱩᱨᱤᱡ ᱚᱲᱟᱜ ᱫᱩᱣᱟᱹᱨ ᱨᱮ ᱜᱩᱨᱤᱡ ᱯᱷᱟᱨᱪᱟ ᱥᱟᱯᱷᱟ ᱧᱮᱞᱚᱜᱼᱟ ᱢᱚᱡᱽ ᱧᱮᱞᱚᱜᱼᱟ ᱱᱟᱯᱟᱭ ᱵᱩᱡᱷᱟᱹᱜᱼᱟ ᱚᱱᱟ ᱠᱚᱨᱮᱜ ᱫᱩᱲᱩᱵ ᱵᱟᱲᱟ ᱟᱹᱰᱤ ᱱᱟᱯᱟᱭ ᱥᱮ ᱡᱟᱦᱟᱸ ᱨᱮ ᱦᱟᱹᱠᱩ ᱠᱚ ᱤᱥᱠᱤᱨ ᱠᱮᱫ ᱠᱚᱣᱟ ᱥᱮ ᱠᱚ ᱜᱟᱥᱟᱣ ᱠᱮᱫ ᱠᱚᱣᱟ ᱚᱸᱰᱮ ᱨᱚ ᱠᱚ ᱰᱷᱮᱬᱮᱻ ᱰᱷᱮᱬᱮᱜᱼᱟ ᱟᱫᱚ ᱚᱸᱰᱮ ᱢᱤᱫ ᱜᱷᱟᱹᱲᱤᱡ ᱯᱚᱨ ᱠᱷᱟᱱ ᱜᱮ ᱟᱢ ᱜᱩᱨᱤᱡ ᱟᱨ ᱫᱟᱜ ᱢᱮᱥᱟ ᱠᱟᱛᱮᱫ ᱡᱩᱫᱤᱢ ᱜᱩᱨᱤᱡ ᱠᱟᱜᱼᱟ ᱥᱮ ᱮᱠᱫᱚᱢ ᱛᱮᱜᱮ ᱡᱤᱵᱟᱱᱩ ᱡᱟᱦᱟᱸ ᱠᱚ ᱢᱮᱛᱟᱣᱠᱚ ᱠᱟᱱᱟ ᱡᱤᱵᱟᱱᱩ ᱫᱚ ᱮᱠᱟᱞ ᱛᱮᱜᱮ ᱠᱚ ᱫᱟᱹᱲ ᱯᱷᱟᱨᱟᱠ ᱩᱛᱟᱹᱨᱚᱜᱼᱟ ᱚᱠᱟ ᱥᱮᱫ ᱪᱚᱠᱚ ᱥᱮᱱ ᱩᱛᱟᱹᱨᱚᱜᱼᱟ ᱚᱸᱰᱮ ᱫᱚ ᱜᱮᱡ ᱜᱩᱨᱤᱡ ᱞᱮᱠᱷᱟᱱ ᱜᱮ ᱟᱨ ᱱᱤᱭᱟᱹ ᱜᱮᱡ ᱜᱩᱨᱤᱡ ᱫᱚ ᱟᱹᱰᱤ ᱡᱩᱜᱽ ᱡᱩᱜᱽ ᱠᱷᱚᱱᱟᱜ ᱦᱮᱡ ᱦᱤᱡᱩᱜ ᱠᱟᱱᱟ ᱟᱵᱚᱣᱟᱜ ᱥᱟᱱᱛᱟᱲ ᱥᱚᱢᱟᱡᱽ ᱨᱮ ᱟᱹᱨᱤᱪᱟᱹᱞᱤ ᱞᱮᱠᱟ ᱛᱮᱦᱚᱸ ᱜᱮᱡ ᱜᱩᱨᱤᱡ ᱫᱚ ᱮᱠᱟᱞ ᱛᱮᱜᱮ ᱞᱟᱹᱠᱛᱤ ᱢᱮᱱᱟᱜᱼᱟ ᱥᱮ ᱥᱮᱫᱟᱭ ᱠᱷᱚᱱ ᱡᱟᱦᱟᱸ ᱟᱵᱚ ᱦᱟᱯᱲᱟᱢ ᱠᱚ ᱜᱮᱡ ᱜᱩᱨᱤᱡ ᱡᱟᱦᱟᱸ ᱠᱚ ᱪᱮᱫ ᱦᱚᱴᱚᱣ ᱠᱟᱜ ᱵᱚᱱ ᱥᱮᱠᱚ ᱫᱚᱦᱚ ᱦᱚᱴᱚᱣ ᱠᱟᱜ ᱵᱚᱱ ᱚᱱᱟ ᱫᱚᱵᱚᱱ ᱫᱚᱦᱚᱭ ᱢᱟ ᱥᱮ ᱟᱹᱰᱤ ᱱᱟᱯᱟᱭ ᱠᱟᱹᱢᱤ ᱠᱟᱱ ᱛᱟᱵᱚᱱᱟ ᱱᱤᱭᱟᱹ ᱜᱮᱡ ᱜᱩᱨᱤᱡ ᱫᱚ ᱟᱵᱚᱣᱟᱜ ᱥᱚᱢᱟᱡᱽ ᱨᱮᱜᱮ ᱧᱮᱞ ᱧᱟᱢᱚᱜᱼᱟ ᱮᱴᱟᱜ ᱠᱚᱣᱟᱜ ᱥᱚᱢᱟᱡᱽ ᱨᱮᱫᱚ ᱱᱤᱭᱟᱹ ᱜᱮᱡ ᱜᱩᱨᱤᱡ ᱫᱚ ᱧᱮᱞᱚᱜ ᱨᱮᱦᱚᱸ ᱟᱵᱚ ᱞᱮᱠᱟ ᱫᱚ ᱟᱵᱚ ᱠᱷᱚᱱ ᱫᱚ ᱠᱚᱢᱜᱮ ᱧᱮᱞᱚᱜ ᱛᱟᱠᱚᱣᱟ ᱟᱨ ᱟᱵᱚᱣᱟᱜ ᱥᱚᱢᱟᱡᱽ ᱨᱮᱫᱚ ᱟᱹᱰᱤᱜᱮ ᱡᱟᱹᱥᱛᱤ ᱵᱚᱱ ᱵᱮᱵᱚᱦᱟᱨᱟ ᱪᱮᱫᱟᱜ ᱥᱮ ᱱᱤᱭᱟᱹ ᱫᱚ ᱟᱵᱚ ᱫᱚ ᱯᱚᱵᱤᱛᱨᱚ ᱞᱮᱠᱟ ᱵᱚᱱ ᱢᱮᱛᱟᱜᱼᱟ ᱡᱮᱢᱚᱱ ᱥᱮ ᱫᱤᱠᱩ ᱫᱚᱠᱚ ᱜᱟᱝᱜᱟ ᱫᱟᱜ ᱠᱚ ᱢᱮᱥᱟᱞ ᱪᱷᱤᱴᱠᱟᱹᱣ ᱞᱮᱠᱷᱟᱱ ᱜᱮᱠᱚ ᱢᱮᱱᱟ ᱟᱞᱮ ᱫᱚᱞᱮ ᱢᱩᱠᱛᱚᱭ ᱱᱟ ᱥᱮᱞᱮ ᱪᱷᱩᱸᱛ ᱠᱚᱥᱮ ᱪᱮᱫ ᱠᱚ ᱪᱟᱵᱟᱭᱮᱱ ᱛᱟᱞᱮᱭᱟ ᱟᱵᱚ ᱦᱚᱸ ᱚᱱᱠᱟᱜᱮ ᱱᱤᱭᱟᱹ ᱜᱩᱨᱤᱡ ᱫᱟᱜ ᱛᱮᱜᱮ ᱟᱵᱚᱣᱟᱜ ᱫᱚ ᱪᱷᱩᱸᱛ ᱥᱮ ᱡᱟᱦᱟᱱᱟᱜ ᱜᱮ ᱮᱠᱟᱞ ᱛᱮᱜᱮ ᱯᱷᱟᱨᱪᱟᱭᱮᱱ ᱛᱟᱵᱚᱱ ᱞᱮᱠᱟ ᱵᱚᱱ ᱟᱹᱭᱠᱟᱹᱣ ᱜᱚᱫᱟ ᱟᱨ ᱜᱩᱨᱤᱡ ᱥᱮ ᱫᱟᱜ ᱢᱮᱥᱟ ᱠᱟᱛᱮᱫ ᱡᱟᱦᱟᱸ ᱠᱟᱱᱟ ᱚᱱᱟ ᱫᱚ ᱟᱵᱚ ᱫᱚ ᱵᱚᱸᱜᱟ ᱚᱲᱟᱜ ᱨᱮᱦᱚᱸ ᱵᱚᱱ ᱵᱮᱵᱚᱦᱟᱨᱮᱫᱟ ᱵᱚᱸᱜᱟ ᱚᱲᱟᱜ ᱨᱮᱵᱚᱱ ᱵᱮᱵᱚᱦᱟᱨᱫᱟ ᱥᱮ ᱦᱟᱯᱲᱟᱢ ᱠᱚᱣᱟᱜ ᱚᱲᱟᱜ ᱨᱮ ᱡᱟᱦᱟᱸ ᱵᱚᱱ ᱪᱚᱰᱚᱨᱟ ᱛᱚᱠᱷᱚᱱ ᱟᱵᱚ ᱫᱚ ᱜᱩᱨᱤᱡ ᱛᱮᱜᱮ ᱚᱱᱟ ᱫᱚ ᱯᱷᱟᱨᱪᱟ ᱠᱟᱛᱮᱫ ᱟᱵᱚ ᱫᱚᱵᱚᱱ ᱠᱟᱹᱢᱤ ᱠᱚᱫᱚ ᱵᱚᱱ ᱦᱩᱭ ᱥᱟᱹᱛ ᱮᱫᱟ ᱮᱱᱠᱷᱟᱱ ᱦᱩᱭ ᱥᱟᱹᱛᱮᱫ ᱠᱷᱟᱱ ᱵᱚᱱ ᱟᱹᱰᱤ ᱜᱩᱱ ᱢᱟᱱᱟᱣ ᱡᱤᱱᱤᱥ ᱠᱟᱱ ᱛᱟᱵᱚᱱᱟ ᱱᱤᱭᱟᱹ ᱫᱚ ᱟᱵᱚ ᱜᱩᱨᱤᱡ ᱟᱨ ᱫᱟᱜ ᱢᱮᱥᱟ ᱠᱟᱛᱮᱫ ᱟᱹᱰᱤ ᱜᱩᱱᱢᱟᱱ ᱠᱟᱹᱢᱤ ᱮᱢᱮᱫ ᱛᱟᱵᱚᱱᱟ ᱱᱟᱭ ᱵᱟᱲᱮ ᱱᱟᱯᱟᱭ ᱵᱟᱲᱮ ᱱᱚᱝᱠᱟᱜᱮ ᱥᱮᱱᱚᱜ ᱛᱟᱵᱚᱱ ᱢᱟ ᱱᱤᱭᱟᱹ ᱟᱵᱚᱣᱟᱜ ᱜᱩᱨᱤᱡ ᱟᱨ ᱫᱟᱜ ᱢᱮᱥᱟ ᱠᱟᱛᱮᱫ ᱟᱹᱰᱤ ᱥᱟᱺᱜᱤᱧ ᱵᱚᱱ ᱤᱫᱤᱭᱟ ᱱᱤᱭᱟᱹ ᱠᱚ ᱠᱟᱹᱢᱤ ᱦᱚᱨᱟ ᱫᱚ